ᱡᱚᱦᱟᱨᱜᱤ ᱡᱤᱛᱩ ᱵᱟᱹᱵᱩ ᱦᱮᱸ ᱡᱚᱦᱟᱨᱜᱤ ᱱᱟᱯᱟᱭ ᱜᱮᱭᱟᱢ ᱛᱚ ᱟᱪᱷᱟ ᱴᱷᱤᱠ ᱦᱮᱸ ᱱᱤᱭᱟᱹ ᱜᱷᱟᱹᱲᱤᱡ ᱫᱚ ᱱᱟᱯᱟᱭᱜᱤ ᱢᱤᱱᱟᱹᱧᱟ ᱟᱫᱚ ᱱᱚᱜᱚᱭ ᱟᱛᱩ ᱴᱚᱞᱟ ᱨᱮᱱᱟᱜ ᱠᱟᱹᱢᱤ ᱠᱚᱜᱮ ᱧᱮᱞ ᱥᱟᱢᱴᱟᱣ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱵᱩᱡᱷᱟᱹᱣᱮᱫ ᱜᱮᱭᱟᱢ ᱟᱵᱩ ᱥᱚᱢᱟᱡ ᱟᱥᱛᱮ ᱟᱥᱛᱮ ᱛᱮ ᱮᱴᱟᱜ ᱰᱟᱦᱟᱨᱛᱮᱭ ᱛᱟᱲᱟᱢᱮᱫᱟ ᱚᱱᱟ ᱠᱩᱜᱤ ᱧᱮᱞᱥᱟᱢᱴᱟᱣ ᱦᱩᱭᱩᱜ ᱠᱟᱱᱟ ᱟᱫᱚ ᱟᱢᱦᱚᱛᱚ ᱚᱱᱠᱟᱱ ᱠᱟᱹᱢᱤ ᱦᱚᱲ ᱠᱟᱱ ᱛᱟᱞᱟᱝ ᱜᱮᱭᱟᱢ ᱟᱢ ᱯᱟᱦᱟᱴᱟ ᱠᱷᱚᱱ ᱪᱮᱫ ᱞᱮᱠᱟᱢ ᱵᱩᱡᱷᱟᱹᱣᱮᱫᱟ ᱥᱚᱢᱟᱡ ᱵᱟᱠᱷᱨᱟᱛᱮ ᱦᱮᱸ ᱦᱮᱸ ᱚᱱᱟ ᱞᱟᱹᱜᱤᱫᱜᱤ ᱟᱵᱩ ᱢᱮᱱᱟᱜ ᱵᱚᱱᱟ ᱟᱹᱛᱩ ᱢᱚᱲᱮᱦᱚᱲ ᱠᱩ ᱴᱷᱟᱲᱚᱜᱚᱴᱟ ᱟᱠᱟᱫ ᱵᱚᱱᱟ ᱟᱵᱩᱠᱩ ᱫᱚᱦᱚᱣᱟᱠᱟᱫ ᱵᱚᱱᱟ ᱚᱱᱠᱟᱱ ᱡᱟᱭᱜᱟᱨᱮ ᱟᱫᱚ ᱚᱱᱟᱠᱷᱟᱹᱛᱤᱨ ᱛᱮ ᱟᱵᱩᱣᱟᱜ ᱢᱤᱫᱴᱮᱱ ᱢᱩᱬᱩᱫ ᱫᱟᱭᱤᱛᱚ ᱠᱟᱱᱟ ᱡᱮ ᱚᱱᱟᱠᱩ ᱡᱤᱱᱤᱥ ᱧᱮᱞᱥᱟᱢᱴᱟᱣ ᱟᱫᱚ ᱚᱠᱟᱞᱮᱠᱟ ᱡᱩᱛᱩᱜ ᱟ ᱚᱱᱟᱜᱮᱞᱟᱝ ᱜᱟᱞᱢᱟᱨᱟᱣ ᱞᱮᱠᱷᱟᱱ ᱵᱷᱟᱜᱤ ᱦᱩᱭᱩᱜ ᱟ ᱦᱮᱸ ᱥᱮ ᱦᱮᱸ ᱦᱮᱸ ᱴᱷᱤᱠ ᱴᱷᱤᱠ ᱟᱵᱩ ᱥᱟᱶᱛᱟ ᱨᱮᱱᱟᱜ ᱡᱤᱱᱤᱥ ᱠᱟᱱᱟ ᱥᱟᱶᱛᱟᱨᱮᱱ ᱡᱚᱛᱚᱦᱚᱲ ᱡᱩᱫᱤ ᱥᱚᱢᱟᱨᱮᱱ ᱡᱚᱛᱚᱦᱚᱲ ᱡᱚᱫᱤᱵᱩᱱ ᱢᱤᱫᱞᱮᱱᱠᱷᱟᱱ ᱢᱤᱫᱡᱚᱴ ᱞᱮᱱᱠᱷᱟᱱ ᱟᱵᱩᱣᱟᱜ ᱥᱚᱢᱟᱡ ᱠᱮᱴᱮᱪᱚᱜᱼᱟ ᱡᱚᱛᱚᱦᱚᱲᱛᱮ ᱟᱵᱩᱣᱟᱜ ᱥᱚᱢᱟᱡ ᱢᱤᱫᱴᱮᱱ ᱵᱷᱟᱜᱤ ᱡᱟᱭᱜᱟ ᱨᱮᱵᱩᱱ ᱤᱫᱤ ᱫᱟᱲᱤᱭᱟᱜᱼᱟ ᱚᱱᱟᱠᱷᱟᱹᱛᱤᱨ ᱛᱮ ᱟᱢ ᱟᱨ ᱤᱧ ᱞᱟᱝ ᱟᱞᱚᱪᱚᱱᱟ ᱯᱚᱨᱟᱢᱚᱨᱥᱚ ᱞᱮᱠᱷᱟᱱ ᱛᱚ ᱵᱟᱝᱦᱩᱭᱩᱜ ᱟ ᱟᱛᱩᱨᱮᱱ ᱦᱚᱲ ᱦᱚᱸ ᱵᱟᱰᱟᱭ ᱟᱨ ᱩᱱᱠᱩ ᱦᱚᱸ ᱱᱚᱝᱠᱟ ᱟᱞᱟᱝ ᱥᱚᱸᱜᱮᱛᱮ ᱟᱹᱜᱩᱠᱩ ᱦᱩᱭᱩᱜ ᱟ ᱥᱮ ᱪᱮᱫ ᱦᱮᱸ ᱦᱮᱸ ᱦᱮᱸ ᱦᱮᱸ ᱟᱨᱢᱤᱫᱴᱮᱝ ᱠᱟᱛᱷᱟᱧ ᱫᱤᱥᱟᱹ ᱠᱮᱫ ᱛᱟᱞᱟᱝᱟ ᱱᱚᱜᱚᱭ ᱤᱧ ᱚᱱᱟ ᱠᱟᱛᱷᱟ ᱫᱚ ᱦᱩᱭᱩᱜ ᱠᱟᱱᱟ ᱟᱵᱩᱣᱟᱜ ᱡᱟᱦᱟᱸ ᱫᱷᱚᱨᱚᱢ ᱴᱷᱟᱶᱠᱩ ᱛᱟᱦᱱᱠᱩ ᱢᱮᱱᱟᱜ ᱛᱟᱵᱩᱱᱟ ᱡᱮᱢᱚᱱ ᱢᱟᱺᱡᱷᱤ ᱛᱷᱟᱱ ᱡᱟᱦᱮᱨ ᱛᱷᱟᱱ ᱟᱫᱚ ᱟᱹᱰᱤᱜᱟᱱ ᱴᱚᱞᱟᱨᱮᱜᱮ ᱟᱹᱵᱩ ᱴᱚᱞᱟ ᱨᱮᱱᱟᱜ ᱵᱮᱯᱟᱨᱜᱤᱧ ᱞᱟᱹᱭ ᱞᱮᱠᱷᱟᱱ ᱮᱠᱷᱚᱱ ᱡᱟᱦᱮᱨ ᱛᱷᱟᱱ ᱛᱚ ᱟᱵᱩᱣᱟᱜ ᱮᱠᱷᱚᱱ ᱥᱮᱨᱚᱠᱚᱢ ᱥᱟᱡᱟᱣ ᱵᱟᱹᱱᱩᱜ ᱛᱟᱵᱩᱱᱟ ᱟᱫᱚ ᱥᱚᱨᱠᱟᱨ ᱦᱚᱸᱛᱚ ᱮᱴᱟᱜ ᱡᱟᱹᱛᱤᱨᱮᱱ ᱫᱷᱚᱨᱚᱢ ᱨᱮᱱ ᱦᱚᱲ ᱢᱚᱱᱫᱤᱨ ᱢᱚᱥᱡᱤᱫ ᱮ ᱵᱮᱱᱟᱣ ᱟᱠᱩ ᱠᱟᱱᱟ ᱟᱵᱩᱦᱚᱸ ᱡᱚᱫᱤ ᱥᱚᱨᱠᱟᱨ ᱴᱷᱮᱱ ᱱᱚᱣᱟ ᱫᱟᱹᱵᱤ ᱵᱩᱱ ᱫᱚᱦᱚᱭᱟ ᱡᱮ ᱟᱞᱮ ᱦᱚᱸ ᱞᱟᱹᱴᱩ ᱠᱚᱨᱮ ᱵᱟᱝ ᱨᱮᱦᱚᱸ ᱢᱤᱫᱴᱟᱝ ᱠᱟᱹᱴᱤᱡ ᱢᱟᱪᱷᱟ ᱵᱮᱱᱟᱣ ᱟᱞᱮᱯᱮ ᱡᱚᱛᱚ ᱦᱚᱲᱛᱮ ᱡᱚᱫᱤᱵᱩᱱ ᱢᱤᱫ ᱠᱟᱛᱮᱫ ᱵᱩᱱ ᱢᱮᱱ ᱞᱮᱠᱷᱟᱱ ᱫᱚ ᱡᱟᱹᱱᱤᱡ ᱚᱱᱟ ᱠᱟᱹᱢᱤᱨᱮ ᱞᱟᱜᱟᱣ ᱠᱚᱜ ᱜᱮᱭᱟ ᱚᱱᱟ ᱠᱟᱛᱷᱟ ᱫᱚ ᱦᱮᱸᱥᱮ ᱪᱮᱫ ᱮᱢ ᱢᱮᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱷᱟ ᱴᱷᱤᱠᱜᱮᱭᱟ ᱛᱟᱦᱚᱞᱮ ᱠᱷᱟᱱ ᱟᱞᱟᱝ ᱱᱚᱣᱟ ᱵᱮᱯᱟᱨᱛᱮ ᱟᱛᱩ ᱦᱚᱲᱞᱟᱝ ᱵᱟᱰᱟᱭ ᱚᱪᱷᱚᱠᱚᱣᱟ ᱟᱨ ᱪᱮᱫ ᱞᱮᱠᱟᱛᱮ ᱪᱮᱫ ᱦᱩᱭᱩᱜ ᱟ ᱱᱚᱜᱚᱭ ᱟᱞᱟᱝ ᱢᱚᱛᱚᱡ ᱞᱟᱝ ᱜᱚᱞᱯᱷᱚ ᱠᱮᱫᱟ ᱡᱚᱛᱚ ᱦᱚᱲᱛᱮ ᱢᱤᱫ ᱥᱟᱶ ᱛᱮ ᱫᱩᱲᱩᱵ ᱠᱟᱛᱮᱜ ᱱᱚᱣᱟ ᱡᱤᱱᱤᱥᱴᱟᱜ ᱵᱩᱱ ᱜᱚᱴᱟᱭᱟ ᱟᱫᱚ ᱚᱱᱠᱟ ᱞᱮᱠᱟ ᱠᱟᱹᱢᱤᱵᱩᱱ ᱞᱟᱦᱟ ᱤᱫᱤᱭᱟ ᱥᱮ ᱪᱮᱫ ᱮᱢ ᱢᱮᱱᱮᱫ ᱛᱟᱞᱟᱝᱼᱟ ᱦᱮᱸ ᱮᱠᱫᱚᱢ ᱱᱚᱣᱟ ᱱᱚᱣᱟᱫᱚ ᱟᱞᱟᱝᱞᱟᱝ ᱵᱩᱡᱷᱧᱟᱢ ᱮᱫᱟ ᱡᱮᱦᱮᱛᱩ ᱟᱞᱟᱝᱫᱚ ᱚᱱᱠᱟᱱᱟᱜ ᱢᱤᱫᱴᱟᱝ ᱡᱟᱭᱜᱟᱨᱮ ᱢᱮᱱᱟᱜ ᱞᱟᱝᱟ ᱞᱟᱝ ᱚᱱᱠᱟᱱ ᱦᱚᱲ ᱥᱚᱸᱜᱮ ᱞᱟᱝ ᱫᱩᱲᱩᱵ ᱛᱤᱸᱜᱩᱱ ᱠᱟᱱᱟ ᱚᱱᱟᱛᱮᱞᱟᱝ ᱵᱟᱰᱟᱭᱮᱫᱟ ᱟᱨ ᱪᱮᱫ ᱪᱮᱠᱟ ᱦᱩᱭᱩᱜ ᱟ ᱚᱱᱟᱦᱚᱸ ᱟᱞᱟᱝᱼᱟᱜ ᱫᱤᱥᱦᱩᱫᱤᱥ ᱨᱮ ᱢᱮᱱᱟᱜ ᱜᱮᱭᱟ ᱟᱫᱚ ᱚᱱᱟ ᱦᱤᱥᱟᱹᱵ ᱛᱮ ᱟᱞᱟᱝ ᱫᱚ ᱩᱱᱠᱩ ᱟᱛᱩᱦᱚᱲᱞᱟᱝ ᱵᱩᱡᱷᱟᱹᱣ ᱟᱠᱩᱣᱟ ᱚᱱᱠᱟ ᱞᱮᱠᱟᱞᱟᱝ ᱞᱟᱹᱭ ᱟᱠᱩᱣᱟ ᱡᱟᱹᱱᱤᱡᱪᱚᱝ ᱩᱱᱠᱩ ᱦᱚᱸᱠᱩ ᱜᱚᱲᱚ ᱟᱞᱟᱝ ᱜᱮᱭᱟ ᱱᱚᱣᱟᱧ ᱟᱥᱚᱜ ᱠᱟᱱᱟ ᱦᱮᱸ ᱦᱮᱸ ᱴᱷᱤᱠ ᱴᱷᱤᱠ ᱤᱧᱦᱚ ᱱᱚᱣᱟᱜᱤᱧ ᱟᱥᱚᱜ ᱠᱟᱱᱟ ᱟᱨ ᱱᱚᱜᱚᱭ ᱟᱢᱦᱚᱢ ᱦᱮᱸ ᱥᱟᱹᱨᱤᱭᱟᱫᱟ ᱤᱧ ᱟᱹᱰᱤ ᱨᱟᱹᱥᱠᱟᱹᱧ ᱵᱩᱡᱷᱟᱣᱠᱮᱫᱟ ᱛᱟᱦᱚᱞᱮ ᱱᱤᱥᱪᱚᱭ ᱦᱟᱸᱜ ᱡᱚᱛᱚᱦᱚᱲᱜᱤ ᱱᱚᱝᱠᱟ ᱟᱞᱟᱝ ᱞᱮᱠᱟ ᱫᱚ ᱱᱟᱦᱟᱜ ᱠᱩ ᱢᱤᱫ ᱢᱚᱛᱚᱜ ᱟ ᱟᱫᱚ ᱱᱚᱣᱟ ᱵᱮᱯᱟᱨᱛᱮ ᱟᱫᱚ ᱫᱷᱤᱱᱟᱹᱱ ᱜᱚᱰᱮᱛ ᱢᱮᱱ ᱠᱟᱛᱮᱫ ᱴᱚᱞᱟ ᱦᱚᱲ ᱦᱚᱸᱧ ᱫᱷᱤᱱᱟᱹᱱ ᱢᱟᱺᱡᱷᱤ ᱪᱷᱟᱴᱠᱟᱨᱮ ᱢᱤᱫ ᱜᱷᱟᱹᱲᱤᱧ ᱡᱟᱣᱨᱟ ᱩᱪᱷᱩ ᱠᱚᱣᱟ ᱟᱫᱚ ᱱᱤᱭᱟᱹ ᱠᱩᱵᱩᱱ ᱢᱤᱴᱤᱝᱼᱟ ᱦᱮᱸ ᱛᱟᱦᱚᱞᱮ ᱱᱤᱛᱚᱝ ᱫᱚ ᱤᱱᱠᱟᱜᱤ ᱱᱤᱛᱚᱝ ᱫᱚᱞᱟᱝ ᱡᱤᱨᱟᱹᱣ ᱠᱟᱫᱟ ᱛᱟᱦᱚᱞᱮ ᱫᱷᱤᱱᱟᱹᱱ ᱧᱟᱯᱟᱢ ᱦᱩᱭᱩᱜ ᱠᱟᱱᱟ ᱦᱟᱜ ᱟᱪᱷᱟ ᱴᱷᱤᱠ ᱜᱮᱭᱟ ᱛᱚᱵᱮ ᱡᱚᱦᱟᱨᱜᱤ ᱡᱚᱦᱟᱨᱜᱤ ᱦᱮᱸ ᱦᱮᱸ